ᱤᱛᱩᱱ ᱚᱲᱟᱜ ᱯᱟᱲᱦᱟᱜ ᱞᱟᱹᱠᱛᱤᱭᱟᱱ ᱫᱩᱨᱤᱵᱽ ᱫᱚ ᱦᱩᱭᱩᱜ ᱠᱟᱱᱟ ᱡᱮ ᱢᱤᱫᱴᱟᱝ ᱥᱟᱯᱷᱟ ᱥᱟᱹᱯᱷᱤ ᱥᱠᱩᱞ ᱚᱲᱟᱜ ᱟᱨ ᱥᱠᱩᱞ ᱚᱲᱟᱜ ᱵᱷᱤᱛᱤᱨ ᱨᱮ ᱵᱮᱸᱧᱪ ᱛᱟᱦᱮᱱᱟ ᱟᱨ ᱵᱮᱧᱪ ᱥᱟᱶᱛᱮ ᱴᱮᱵᱤᱞ ᱪᱮᱭᱟᱨ ᱟᱨ ᱵᱮᱞᱮᱠ ᱵᱳᱨᱰ ᱦᱚᱸ ᱛᱟᱦᱮᱱᱟ ᱟᱨ ᱵᱟᱝᱠᱷᱟᱱ ᱦᱚᱭᱟᱭᱤᱴ ᱵᱳᱨᱰ ᱦᱚᱸ ᱜᱟᱱᱚᱜ ᱜᱮᱭᱟ ᱜᱤᱫᱽᱨᱟᱹ ᱠᱚ ᱡᱟᱛᱮ ᱵᱩᱡᱷᱟᱹᱣᱛᱮ ᱡᱟᱛᱮ ᱥᱩᱵᱤᱫᱷᱟᱜ ᱛᱟᱠᱚ ᱫᱚᱨᱠᱟᱨ ᱠᱟᱱ ᱜᱮᱭᱟ ᱯᱟᱲᱦᱟᱜ ᱫᱚ ᱚᱥᱩᱵᱤᱫᱟ ᱵᱟᱝ ᱦᱩᱭᱩᱜ ᱚᱱᱟᱛᱮ ᱢᱤᱫᱨᱮᱱ ᱯᱷᱮᱱ ᱦᱚᱸ ᱡᱟᱹᱨᱩᱨᱤ ᱢᱮᱱᱟᱜ ᱟᱠᱟᱜᱼᱟ ᱥᱟᱶ ᱥᱟᱶᱛᱮ ᱜᱤᱫᱽᱨᱟᱹ ᱠᱚ ᱡᱟᱛᱮ ᱟᱨᱦᱚᱸ ᱵᱮᱥ ᱚᱠᱚᱪ ᱛᱮᱠᱚ ᱥᱮᱬᱟ ᱫᱟᱲᱮᱭᱟᱜ ᱚᱱᱟ ᱦᱚᱛᱮᱡ ᱛᱮ ᱯᱨᱚᱛᱛᱮᱠ ᱥᱠᱩᱞ ᱨᱮᱜᱮ ᱠᱚᱢᱯᱤᱭᱩᱴᱟᱨ ᱛᱟᱦᱮᱸ ᱫᱚ ᱫᱚᱨᱠᱟ ᱜᱮ ᱢᱮᱱᱟᱜ ᱟᱠᱟᱜᱼᱟ ᱟᱨ ᱜᱤᱫᱽᱨᱟᱹ ᱠᱚ ᱡᱟᱛᱮ ᱵᱮᱥ ᱠᱚᱪ ᱛᱮᱠᱚ ᱡᱚᱢ ᱧᱩ ᱫᱟᱲᱮᱭᱟᱜ ᱥᱮ ᱢᱤᱰᱼᱰᱮᱼᱢᱤᱞ ᱡᱚᱢ ᱞᱟᱹᱜᱤᱫ ᱛᱮ ᱠᱳᱱᱳ ᱚᱥᱩᱵᱤᱫᱟ ᱵᱟᱝ ᱦᱩᱭᱩᱜ ᱛᱟᱠᱚ ᱚᱱᱟ ᱞᱟᱹᱜᱤᱫᱛᱮ ᱡᱚᱢ ᱞᱟᱹᱜᱤᱫᱛᱮ ᱨᱩᱢ ᱛᱟᱦᱮᱸ ᱫᱚᱨᱠᱟᱨ ᱟᱨ ᱢᱤᱰᱼᱰᱮᱼᱢᱤᱞ ᱵᱮᱱᱟᱣ ᱞᱟᱹᱜᱤᱫ ᱵᱮᱱᱟᱣ ᱚᱲᱟᱜ ᱫᱚᱨᱠᱟᱨᱟ ᱟᱨ ᱥᱟᱶᱛᱮ ᱜᱤᱫᱽᱨᱟᱹ ᱠᱚ ᱡᱟᱛᱮ ᱠᱳᱱᱳ ᱚᱥᱩᱵᱤᱫᱟ ᱵᱟᱝ ᱦᱩᱭᱩᱜ ᱛᱟᱠᱚ ᱚᱱᱟ ᱠᱷᱟᱹᱛᱤᱨ ᱛᱮ ᱯᱷᱟᱠᱟ ᱵᱟᱭᱩᱱᱰᱟᱨᱤ ᱦᱚᱸ ᱛᱟᱦᱮᱸ ᱫᱚᱨᱠᱟᱨ ᱢᱮᱱᱟᱜ ᱟᱠᱟᱜᱼᱟ ᱱᱤᱭᱟᱹ ᱠᱚ ᱡᱤᱱᱤᱥ ᱫᱚ ᱥᱟᱱᱟᱢ ᱥᱠᱩᱞ ᱨᱮᱫᱚ ᱱᱤᱛ ᱦᱟᱹᱵᱤᱡᱛᱮ ᱵᱟᱝ ᱥᱮᱴᱮᱨ ᱟᱠᱟᱱᱟ ᱟᱨ ᱚᱱᱟ ᱠᱷᱟᱟᱹᱛᱤᱨ ᱛᱮ ᱥᱟᱱᱟᱢ ᱥᱠᱩᱞ ᱨᱮᱜᱮ ᱱᱤᱛ ᱦᱟᱹᱵᱤᱡ ᱛᱮ ᱯᱷᱮᱱ ᱚᱠᱟ ᱚᱠᱟ ᱤᱥᱠᱩᱞ ᱨᱮᱫᱚ ᱵᱟᱹᱱᱩᱜ ᱟᱠᱟᱜᱼᱟ ᱟᱨ ᱚᱠᱟ ᱚᱠᱟ ᱥᱠᱩᱞ ᱨᱮᱫᱚ ᱢᱤᱰᱼᱰᱮᱼᱢᱤᱞ ᱡᱚᱢ ᱦᱚᱪᱚ ᱞᱟᱹᱜᱤᱫᱛᱮ ᱜᱤᱫᱽᱨᱟᱹ ᱠᱚᱣᱟᱜ ᱥᱩᱵᱤᱫᱟ ᱵᱟᱹᱱᱩᱜ ᱟᱠᱟᱜᱼᱟ ᱟᱨ ᱚᱠᱟ ᱚᱠᱟ ᱥᱠᱩᱞ ᱨᱮᱫᱚ ᱱᱤᱛ ᱦᱟᱹᱵᱤᱡ ᱛᱮ ᱠᱚᱢᱯᱤᱭᱩᱴᱟᱨ ᱦᱚᱸ ᱜᱤᱫᱽᱨᱟᱹ ᱠᱚ ᱵᱮᱥ ᱵᱷᱟᱵ ᱛᱮ ᱢᱚᱡᱽ ᱵᱷᱟᱵ ᱛᱮ ᱯᱟᱲᱦᱟᱜ ᱞᱟᱹᱜᱤᱫ ᱛᱮᱫᱚ ᱵᱮᱧᱪ ᱪᱮᱭᱟᱨ ᱴᱤᱵᱤᱞ